ᱦᱮᱞᱳ ᱦᱮᱞᱳ ᱦᱮᱸ ᱤᱧ ᱡᱷᱟᱲᱠᱷᱚᱸᱰ ᱠᱷᱚᱱᱟᱤᱧ ᱢᱮᱱᱫᱟ ᱟᱢ ᱫᱚ ᱪᱮᱫ ᱨᱟᱭᱜᱚᱧᱡᱽ ᱨᱮᱱ ᱚᱱᱟ ᱵᱤᱞᱰᱟᱹᱝᱨᱤ ᱨᱮᱱ ᱢᱟᱹᱡᱷᱤ ᱦᱟᱲᱟᱢ ᱠᱟᱱᱟᱢ ᱳ ᱟᱪᱪᱷᱟ ᱟᱪᱪᱷᱟ ᱛᱚ ᱠᱚᱥᱪᱮᱱ ᱛᱟᱦᱮᱸᱠᱟᱱᱟ ᱡᱮ ᱟᱯᱮ ᱚᱱᱛᱮ ᱚᱭᱮᱥᱴ ᱵᱮᱝᱜᱚᱞ ᱠᱷᱚᱱ ᱢᱟᱱᱮ ᱟᱯᱮ ᱵᱤᱥᱮᱥ ᱠᱚᱨᱮ ᱟᱯᱮ ᱮᱞᱟᱠᱟ ᱚᱱᱛᱮ ᱵᱮᱞᱰᱟᱹᱝᱨᱤ ᱥᱮ ᱨᱟᱭᱜᱚᱧᱡᱽ ᱚᱱᱠᱟ ᱛᱮᱜᱮ ᱟᱹᱰᱤ ᱟᱸᱴ ᱵᱟᱨᱦᱮ ᱥᱮᱫ ᱠᱚ ᱪᱟᱞᱟᱜ ᱠᱟᱱᱟ ᱵᱟᱨᱦᱮ ᱵᱚᱞᱛᱮ ᱟᱫᱟᱨ ᱮᱥᱴᱮᱴ ᱢᱟᱱᱮ ᱮᱴᱟᱜ ᱮᱥᱴᱮᱴ ᱠᱤᱝᱵᱟ ᱵᱟᱨᱦᱮ ᱵᱟᱨᱦᱮ ᱛᱮᱠᱚ ᱪᱟᱞᱟᱜ ᱠᱟᱱᱟ ᱠᱟᱹᱢᱤ ᱠᱷᱟᱹᱛᱤᱨ ᱥᱮ ᱯᱟᱲᱦᱟᱜ ᱠᱷᱟᱹᱛᱤᱨ ᱥᱮ ᱵᱤᱵᱷᱤᱱᱱᱚ ᱠᱷᱟᱹᱛᱤᱨ ᱠᱚ ᱪᱟᱞᱟᱜ ᱠᱟᱱᱟ ᱮᱵᱟᱨ ᱩᱱᱠᱩ ᱠᱚ ᱨᱩᱣᱟᱹᱲᱚᱜ ᱠᱟᱱ ᱜᱮᱭᱟ ᱪᱟᱞᱟᱜ ᱠᱟᱱᱟ ᱠᱚ ᱟᱨ ᱪᱮᱠᱟᱭ ᱞᱟᱹᱜᱤᱫ ᱠᱚ ᱪᱟᱞᱟᱜ ᱠᱟᱱᱟ ᱩᱱᱠᱩ ᱦᱩᱸ ᱦᱩᱸ ᱦᱩᱸ ᱟᱪᱪᱷᱟ ᱦᱩᱸ ᱦᱩᱸ ᱟᱪᱪᱷᱟ ᱟᱪᱪᱷᱟ ᱳ ᱟᱪᱪᱷᱟ ᱟᱪᱪᱷᱟ ᱛᱟᱦᱮᱸ ᱦᱚᱸᱠᱚ ᱪᱟᱞᱟᱜ ᱠᱟᱱᱟ ᱚᱱᱛᱮ ᱳ ᱟᱪᱪᱷᱟ ᱟᱪᱪᱷᱟ

ᱟᱪᱪᱷᱟ ᱦᱩᱸ ᱦᱩᱸ ᱦᱩᱸ ᱦᱩᱸ ᱟᱪᱪᱷᱟ ᱟᱪᱪᱷᱟ ᱚ ᱟᱪᱪᱷᱟ ᱟᱪᱪᱷᱟ ᱴᱷᱤᱠᱜᱮᱭᱟ ᱴᱷᱤᱠᱜᱮᱭᱟ ᱦᱩᱸ